ᱢᱤᱫᱴᱟᱝ ᱯᱩᱛᱷᱤ ᱠᱷᱚᱱ ᱤᱧᱟᱹᱜ ᱠᱩᱥᱤ ᱫᱚ ᱦᱩᱭᱩᱜ ᱠᱟᱱᱟ ᱡᱟᱦᱟᱱ ᱯᱩᱛᱷᱤ ᱨᱮᱜᱮ ᱧᱮᱞᱟᱢ ᱢᱤᱫᱴᱟᱱ ᱜᱷᱚᱴᱚᱱᱟ ᱵᱟ ᱡᱟᱦᱟᱱ ᱜᱮ ᱚᱞ ᱛᱟᱦᱮᱱᱟ ᱚᱱᱟ ᱯᱩᱛᱷᱤ ᱢᱚᱫᱽᱫᱷᱮ ᱨᱮ ᱡᱟᱦᱟᱸᱱᱟᱜ ᱵᱟᱝ ᱡᱟᱦᱟᱸᱱᱟᱜ ᱜᱮ ᱢᱤᱫᱴᱮᱱ ᱵᱩᱡᱷᱦᱟᱹᱣ ᱞᱮᱠᱟᱱᱟᱜ ᱢᱩᱞ ᱠᱟᱛᱷᱟ ᱛᱮᱦᱮᱱᱟ ᱡᱟᱦᱟᱸ ᱠᱟᱛᱷᱟ ᱫᱟᱨᱟᱭ ᱛᱮ ᱟᱢᱮᱢ ᱵᱩᱡᱷᱟᱹᱣᱼᱟ ᱪᱮᱫ ᱞᱮᱠᱟ ᱠᱟᱛᱮ ᱪᱟᱞᱟᱜ ᱦᱩᱭᱩᱜᱼᱟ ᱥᱮ ᱪᱮᱫ ᱞᱮᱠᱟ ᱠᱟᱛᱮᱫ ᱵᱟᱝ ᱟᱨ ᱟᱢ ᱦᱚᱸ ᱡᱩᱫᱤᱢ ᱯᱟᱲᱦᱟᱼᱟ ᱥᱮ ᱤᱧᱦᱚᱸ ᱵᱷᱟᱹᱜᱤ ᱴᱷᱤᱠᱛᱮᱢ ᱵᱩᱡᱷᱟᱹᱣᱼᱟ ᱡᱮ ᱪᱤᱠᱟᱹ ᱠᱟᱛᱮ ᱡᱤᱭᱚᱱ ᱠᱷᱟᱸᱱᱰᱟᱣ ᱦᱩᱭᱩᱼᱟ ᱥᱮ ᱵᱟᱝ ᱡᱟᱦᱟᱸᱭ ᱦᱚᱢ ᱞᱟᱹᱭ ᱟᱠᱚᱼᱟ ᱡᱮ ᱯᱩᱛᱷᱤ ᱫᱚ ᱟᱹᱰᱤ ᱥᱚᱨᱮᱥᱼᱟ ᱟᱯᱮ ᱦᱚᱸᱯᱮ ᱯᱟᱲᱦᱟᱼᱟ ᱚᱱᱟᱛᱮ ᱤᱧ ᱫᱚ ᱟᱹᱰᱤ ᱠᱩᱥᱤ ᱜᱤᱧ ᱟᱹᱭᱠᱟᱹᱣᱼᱟ ᱯᱩᱛᱷᱤ ᱯᱟᱲᱦᱟᱣ ᱠᱟᱛᱮ ᱫᱚ ᱚᱱᱟ ᱯᱩᱛᱷᱤ ᱨᱮᱜᱮ ᱢᱮᱱᱟᱜᱼᱟ ᱥᱚᱢᱟᱡ ᱡᱤᱵᱚᱱᱨᱮ ᱡᱤᱭᱚᱱ ᱰᱟᱦᱟᱨ ᱨᱮ ᱪᱮᱫ ᱞᱮᱠᱟ ᱟᱢ ᱞᱟᱦᱟ ᱥᱮᱱ ᱮᱢ ᱞᱟᱦᱟᱼᱟ ᱚᱱᱟᱛᱮ ᱯᱩᱛᱷᱤ ᱜᱮ ᱥᱚᱨᱮᱥᱼᱟ ᱡᱚᱛᱚ ᱠᱷᱚᱱ ᱤᱧ ᱫᱚ ᱱᱚᱣᱟ ᱯᱩᱛᱚᱤ ᱩᱱᱟᱛᱮᱧ ᱢᱚᱱᱮᱭᱟ ᱡᱮ ᱡᱚᱛᱚ ᱦᱚᱲ ᱴᱷᱮᱱ ᱜᱮ ᱡᱮᱱᱚ ᱢᱤᱫᱴᱮᱱ ᱵᱟᱨᱭᱟ ᱯᱩᱛᱷᱤ ᱛᱟᱦᱮᱱ ᱤᱧ ᱦᱚᱧ ᱦᱟᱛᱟᱣ ᱜᱮᱭᱟ ᱥᱮ ᱤᱧ ᱴᱷᱮᱱᱤᱧ ᱫᱚᱦᱚᱭᱟ ᱯᱟᱲᱦᱟ ᱟᱹᱧ ᱞᱟᱹᱭ ᱟᱠᱚᱣᱟᱹᱧ ᱡᱚᱛᱚᱦᱚᱲ ᱡᱮ ᱡᱚᱛᱚᱦᱚᱲ ᱴᱷᱮᱱ ᱥᱮ ᱡᱚᱛᱚ ᱦᱚᱲᱜᱮ ᱯᱩᱛᱷᱤ ᱯᱟᱲᱦᱟᱣ ᱫᱚ ᱞᱟᱹᱠᱛᱤ ᱟᱱ ᱵᱮᱯᱟᱨ ᱠᱟᱱᱟ